ᱥᱮᱫᱟᱭ ᱫᱚ ᱟᱵᱚᱨᱮᱱ ᱦᱟᱯᱲᱟᱢ ᱠᱚ ᱟᱹᱰᱤ ᱯᱨᱚᱠᱟᱨ ᱪᱮᱬᱮ ᱠᱚᱠᱚ ᱟᱹᱥᱩᱞ ᱞᱮᱫ ᱠᱚᱣᱟ ᱯᱚᱛᱟᱢ ᱪᱮᱬᱮ ᱢᱟᱨᱟᱜ ᱪᱮᱬᱮ ᱜᱩᱸᱰᱨᱤ ᱪᱮᱬᱮ ᱠᱤᱥᱱᱤ ᱪᱮᱬᱮ ᱩᱱᱠᱩ ᱠᱚ ᱟᱹᱥᱩᱞ ᱠᱟᱛᱮ ᱟᱨ ᱮᱴᱟᱜ ᱪᱮᱬᱮ ᱠᱚᱠᱚ ᱥᱟᱵᱮᱫ ᱠᱚᱣᱟ ᱛᱟᱦᱮᱱ ᱯᱟᱹᱥᱤ ᱠᱚ ᱠᱚ ᱚᱰᱟᱣ ᱠᱟᱜᱼᱟ ᱟᱨ ᱚᱸᱰᱮ ᱮᱴᱟᱜ ᱪᱮᱬᱮ ᱠᱚ ᱥᱟᱵ ᱠᱚᱣᱟ ᱟᱨ ᱩᱱᱠᱩ ᱠᱚ ᱟᱹᱜᱩ ᱠᱚᱣᱟ ᱟᱨ ᱛᱟᱭᱱᱚᱢ ᱛᱮᱫᱚ ᱩᱱᱠᱩ ᱟᱹᱜᱩ ᱠᱟᱛᱮᱫ ᱛᱟᱭᱱᱚᱢ ᱫᱚᱠᱚ ᱡᱚᱢ ᱠᱚᱣᱟ ᱠᱚ ᱪᱮᱬᱮ ᱠᱚᱦᱚᱸ ᱜᱮ

ᱟᱨ ᱡᱟᱦᱟᱸ ᱠᱚ ᱟᱹᱥᱩᱞ ᱟᱠᱟᱫ ᱠᱚᱣᱟ ᱪᱮᱬᱮ ᱩᱱᱠᱩ ᱫᱚ ᱪᱟᱨᱟ ᱠᱚᱠᱚ ᱮᱢᱟ ᱦᱟᱠᱚᱣᱟ ᱵᱷᱩᱠᱩ ᱠᱚᱠᱚ ᱮᱢᱟ ᱠᱚᱣᱟ ᱟᱨ ᱟᱠᱚᱣᱟᱜ ᱡᱚᱢ ᱫᱚ ᱡᱟᱦᱟᱱ ᱟᱨ ᱚᱱᱟ ᱜᱚᱰᱟ ᱨᱮᱱ ᱥᱚᱥᱨᱚᱡ ᱠᱚ ᱟᱹᱜᱩ ᱠᱟᱛᱮᱫ ᱥᱚᱥᱨᱚᱡ ᱠᱚ ᱟᱹᱜᱩ ᱠᱟᱛᱮ ᱩᱱᱠᱩ ᱦᱚᱸᱠᱚ ᱡᱚᱢ ᱦᱚᱪᱚ ᱠᱚᱣᱟ ᱡᱟᱦᱟᱱ ᱠᱚᱜᱮ ᱛᱤᱡᱩ ᱞᱮᱠᱟᱱ ᱠᱚᱠᱚ ᱟᱹᱜᱩ ᱠᱚᱣᱟ ᱩᱱᱠᱩ ᱦᱚᱸᱠᱚ ᱡᱚᱢ ᱦᱚᱪᱚ ᱠᱚᱣᱟ ᱩᱱᱠᱩ ᱠᱚ ᱟᱹᱥᱩᱞ ᱠᱟᱠᱚ ᱠᱷᱟᱱ ᱚᱱᱟ ᱡᱚᱢ ᱠᱚᱠᱚ ᱮᱢᱟ ᱠᱚᱣᱟ ᱟᱨ ᱚᱱᱠᱟ ᱛᱮᱠᱚ ᱩᱱᱠᱩ ᱫᱚᱠᱚ

ᱟᱨᱦᱚᱸ ᱥᱮᱛᱟᱜ ᱞᱮᱱᱠᱷᱟᱱ ᱫᱚ ᱛᱟᱭᱱᱚᱢ ᱛᱮ ᱩᱱᱠᱩ ᱫᱚᱠᱚ ᱤᱫᱤ ᱠᱚᱣᱟ ᱟᱨᱦᱚᱸ ᱜᱮ ᱤᱫᱤ ᱠᱟᱛᱮᱫ ᱛᱟᱭᱱᱚᱢ ᱛᱮᱫᱚ ᱮᱴᱟᱜ ᱪᱮᱬᱮ ᱩᱱᱠᱩᱣᱟᱜ ᱨᱟᱜ ᱟᱸᱡᱚᱢ ᱚᱸᱰᱮ ᱠᱚ ᱫᱚᱦᱚ ᱠᱟᱠᱚᱣᱟ ᱯᱚᱛᱟᱢ ᱪᱮᱬᱮ ᱠᱚ ᱫᱚᱦᱚ ᱠᱟᱠᱚᱣᱟ ᱟᱨ ᱛᱟᱭᱱᱚᱢ ᱛᱮᱫᱚ ᱩᱱᱠᱩᱣᱟᱜ ᱨᱟᱜ ᱟᱸᱡᱚᱢ ᱛᱮ ᱟᱨᱦᱚᱸ ᱮᱴᱟᱜ ᱯᱚᱛᱟᱢ ᱪᱮᱬᱮ ᱠᱚ ᱦᱤᱡᱩᱜᱼᱟ ᱟᱨ ᱚᱸᱰᱮ ᱟᱠᱚ ᱯᱟᱹᱥᱤ ᱠᱚ ᱚᱰᱟᱣ ᱠᱟᱜᱼᱟ ᱟᱨ ᱚᱸᱰᱮ ᱠᱚ ᱯᱟᱹᱥᱤᱜᱼᱟ ᱡᱷᱟᱹᱞᱤᱜ ᱟᱠᱚ ᱟᱨ ᱩᱱᱠᱩ ᱛᱟᱦᱚᱞᱮ ᱫᱚ ᱚᱲᱟᱜ ᱚᱲᱟᱜ ᱨᱮᱠᱚ ᱟᱹᱜᱩ ᱠᱚᱣᱟ ᱟᱹᱜᱩ ᱠᱟᱛᱮᱫ ᱩᱱ ᱩᱱᱠᱩ ᱛᱟᱭᱱᱚᱢ ᱛᱮᱫᱚ ᱩᱛᱩ ᱡᱚᱢ ᱠᱚᱣᱟ ᱠᱚ ᱫᱟᱠᱟ ᱥᱟᱶᱛᱮ